ᱤᱧᱟᱹᱜ ᱯᱟᱰᱦᱟᱣ ᱢᱩᱪᱟᱹᱫ ᱯᱩᱛᱷᱤ ᱫᱚ ᱠᱟᱱᱟ ᱱᱟᱢᱟᱞᱤᱭᱟᱹ ᱱᱟᱢᱟᱞᱤᱭᱟᱹ ᱯᱩᱛᱷᱤ ᱫᱚ ᱱᱚᱝᱠᱟᱱᱟᱜ ᱢᱤᱫ ᱯᱩᱛᱷᱤ ᱠᱟᱱᱟ ᱡᱚᱠᱷᱚᱱ ᱜᱚᱲᱟᱵᱟᱲᱤ ᱰᱮᱢ ᱟᱣᱨᱤ ᱠᱚ ᱛᱮᱭᱟᱨᱟ ᱩᱱ ᱚᱠᱛᱚ ᱨᱮᱭᱟᱜ ᱜᱷᱚᱴᱚᱱ ᱱᱚᱶᱟ ᱨᱮ ᱚᱲᱮᱼᱚᱲᱯᱟᱛ ᱵᱚᱨᱱᱚᱱ ᱟᱠᱟᱨ ᱛᱮ ᱢᱮᱱᱟᱜ ᱟᱠᱟᱫᱟ ᱜᱚᱲᱟᱵᱟᱲᱤ ᱰᱮᱢ ᱡᱚᱠᱷᱚᱱ ᱟᱣᱨᱤ ᱠᱚ ᱛᱮᱭᱟᱨᱟ ᱩᱱ ᱚᱠᱛᱚ ᱜᱚᱲᱟᱵᱟᱲᱤ ᱥᱩᱨᱼᱥᱤᱯᱤᱨ ᱡᱟᱦᱟᱸ ᱠᱚ ᱟᱹᱛᱩ ᱛᱟᱦᱮᱸᱠᱟᱱᱟ ᱚᱱᱟ ᱟᱹᱛᱩ ᱫᱚ ᱨᱮᱱ ᱥᱟᱱᱟᱢ ᱦᱚᱲ ᱠᱚ ᱵᱟᱹᱭᱼᱵᱟᱹᱭ ᱛᱮᱠᱚ ᱞᱟᱜᱟ ᱠᱮᱫ ᱠᱚᱣᱟ ᱪᱮᱫᱟᱜ ᱥᱮ ᱚᱱᱟ ᱡᱟᱭᱜᱟ ᱨᱮᱫᱚ ᱢᱤᱫ ᱢᱟᱨᱟᱝ ᱰᱮᱢ ᱠᱚ ᱵᱮᱱᱟᱣᱟ ᱟᱨ ᱚᱱᱟ ᱰᱮᱢ ᱨᱮᱭᱟᱜ ᱫᱟᱜ ᱛᱮ ᱢᱮᱫᱱᱤᱯᱩᱨ ᱟᱨ ᱵᱟᱸᱠᱩᱲᱟ ᱡᱮᱞᱟ ᱨᱮ ᱡᱟᱦᱟᱸ ᱴᱚᱴᱷᱟ ᱠᱚᱨᱮ ᱪᱟᱥ ᱟᱵᱟᱫ ᱠᱚ ᱵᱟᱝ ᱦᱩᱭᱩᱜᱼᱟ ᱚᱱᱟ ᱴᱚᱴᱷᱟ ᱠᱚᱨᱮ ᱫᱟᱜ ᱠᱚ ᱥᱚᱨᱵᱚᱨᱟᱦᱚᱭᱟ ᱱᱤᱛ ᱦᱟᱨᱤᱡ ᱛᱮ ᱡᱩᱫᱤ ᱱᱟᱜᱟᱢ ᱵᱚᱱ ᱧᱮᱞᱟ ᱡᱮ ᱵᱷᱟᱨᱚᱛ ᱫᱤᱥᱚᱢ ᱨᱮ ᱡᱟᱦᱟᱸ ᱴᱷᱟᱶ ᱠᱚᱨᱮ ᱜᱮ ᱥᱟᱱᱛᱟᱲ ᱢᱮᱱᱟᱜ ᱟᱠᱟᱫ ᱠᱚᱣᱟ ᱩᱱᱠᱩ ᱦᱚᱲ ᱠᱚᱫᱚ ᱞᱟᱜᱟ ᱧᱤᱨ ᱠᱟᱛᱮᱫ ᱜᱮ ᱚᱸᱰᱮ ᱠᱚᱫᱚᱠᱚ ᱵᱮᱱᱟᱣ ᱟᱠᱟᱫᱟ ᱫᱩᱨᱤᱵ ᱟᱨ ᱵᱟᱝᱠᱷᱟᱱ ᱱᱚᱝᱠᱟᱱᱟᱜ ᱢᱤᱫ ᱰᱮᱢ ᱠᱚ ᱵᱮᱱᱟᱣ ᱟᱠᱟᱫᱟ ᱚᱱᱠᱟᱱᱟᱜ ᱴᱷᱟᱶ ᱠᱚᱨᱮᱜᱮ ᱥᱚᱵ ᱥᱚᱢᱚᱭ ᱵᱷᱟᱨᱚᱛ ᱫᱤᱥᱚᱢ ᱨᱮᱱ ᱦᱚᱲ ᱠᱚᱫᱚᱠᱚ ᱡᱟᱦᱟᱸᱭ ᱟᱹᱫᱤᱢ ᱵᱩᱱᱤᱭᱟᱹᱫᱤ ᱠᱟᱱᱟ ᱠᱚ ᱩᱱᱠᱩ ᱠᱚᱫᱚᱠᱚ ᱞᱟᱜᱟ ᱦᱚᱪᱚᱜ ᱠᱟᱱᱟ ᱱᱚᱜᱼᱚ ᱱᱚᱶᱟ ᱠᱚ ᱯᱟᱲᱦᱟᱣ ᱠᱟᱛᱮᱫ ᱤᱧ ᱫᱚ ᱟᱹᱰᱤᱛᱮᱫ ᱜᱮ ᱮᱥᱮᱨ ᱟᱠᱟᱫᱤᱧᱟᱹᱭ